ᱜᱩᱲ ᱯᱤᱴᱷᱟᱹ ᱪᱤᱱᱤ ᱯᱤᱴᱷᱟᱹ ᱡᱤᱞ ᱯᱤᱴᱷᱟᱹ ᱰᱩᱢᱵᱩᱜ ᱯᱤᱴᱷᱟᱹ ᱞᱮᱴᱚ ᱩᱫ ᱞᱮᱴᱚ ᱦᱟᱹᱠᱩ ᱞᱮᱴᱚ ᱨᱚᱠᱚᱡ ᱞᱮᱴᱚ ᱟᱨ ᱦᱩᱭᱩᱜ ᱠᱟᱱᱟ ᱡᱷᱤᱱᱩᱠ ᱞᱮᱴᱚ